ᱟᱞᱮᱫᱚ ᱱᱚᱸᱰᱮ ᱱᱚᱣᱟ ᱢᱟᱞᱫᱟ ᱡᱮᱞᱟ ᱜᱟᱡᱚᱞ ᱵᱞᱚᱠ ᱞᱩᱠᱲᱤᱯᱤᱨ ᱥᱮ ᱱᱚᱣᱟ ᱯᱟᱺᱰᱩᱣᱟᱹ ᱮᱞᱟᱠᱟᱨᱮ ᱡᱟᱦᱟᱸ ᱟᱞᱮ ᱟᱫᱤᱵᱟᱥᱤ ᱮᱞᱟᱠᱟ ᱚᱫᱽᱫᱷᱩᱥᱤᱛᱚ ᱮᱞᱟᱠᱟ ᱠᱟᱱᱟ ᱱᱚᱣᱟ ᱮᱞᱟᱠᱟᱨᱮ ᱢᱤᱰᱤᱭᱟ ᱥᱮ ᱠᱷᱚᱵᱚᱨᱠᱚ ᱱᱤᱭᱟᱹᱛᱮ ᱡᱮ ᱡᱟᱦᱟᱱᱟᱜ ᱢᱟᱱᱮ ᱯᱨᱟᱠᱨᱤᱛᱤᱠ ᱫᱩᱨᱡᱳᱜᱽ ᱡᱟᱦᱟᱸᱫᱚ ᱟᱨᱮᱞᱠᱚ ᱧᱩᱨᱦᱟᱹᱭᱮᱱᱟ ᱦᱚᱭᱛᱳ ᱡᱷᱩᱨᱟᱹᱣ ᱠᱮᱫᱟᱭ ᱩᱞ ᱡᱚᱠᱚ ᱥᱮ ᱯᱷᱚᱥᱚᱞᱠᱚ ᱠᱷᱚᱛᱤᱭᱮᱱᱟ ᱱᱚᱝᱠᱟᱱᱟᱝ ᱪᱮᱛᱟᱱᱛᱮ ᱡᱮ ᱢᱤᱰᱤᱭᱟ ᱠᱚ ᱦᱮᱡ ᱠᱟᱛᱮᱫ ᱡᱮ ᱱᱚᱰᱮᱠᱚ ᱟᱞᱮᱡᱮ ᱠᱚ ᱚᱱᱟᱠᱚ ᱠᱷᱚᱵᱚᱨᱟ ᱚᱱᱟ ᱠᱷᱚᱵᱚᱨ ᱢᱟᱫᱽᱫᱷᱚᱢᱛᱮ ᱡᱮ ᱟᱞᱮᱭᱟᱝ ᱱᱚᱸᱰᱮ ᱠᱤᱪᱷᱩ ᱢᱤᱫᱴᱟᱝ ᱡᱮ ᱵᱷᱟᱜᱮ ᱢᱤᱫᱴᱮᱡ ᱥᱚᱨᱠᱟᱨᱴᱷᱮᱱ ᱪᱟᱞᱟᱜᱼᱟ ᱡᱮ ᱦᱮᱸ ᱱᱚᱸᱰᱮ ᱱᱚᱝᱠᱟ ᱠᱷᱚᱛᱤ ᱦᱩᱭᱟᱠᱟᱱᱟ ᱚᱱᱠᱟᱱᱟᱝ ᱠᱷᱚᱵᱚᱨᱜᱮ ᱵᱟᱹᱱᱩᱜᱼᱟ ᱥᱮ ᱟᱞᱮ ᱟᱛᱳᱼᱚᱲᱟᱜᱨᱮ ᱱᱤᱛᱚᱜ ᱫᱟᱜ ᱨᱮᱭᱟᱜ ᱥᱚᱢᱚᱥᱥᱟ ᱱᱚᱣᱟ ᱫᱟᱜ ᱨᱮᱭᱟᱜ ᱥᱚᱢᱚᱥᱥᱟ ᱞᱟᱹᱜᱤᱫᱛᱮ ᱡᱟᱦᱟᱸ ᱫᱟᱜ ᱚᱛ ᱞᱟᱛᱟᱨᱛᱮ ᱯᱟᱭᱤᱯᱠᱚ ᱛᱚᱯᱟᱣᱟᱠᱟᱱᱟ ᱱᱚᱣᱟ ᱱᱤᱭᱟᱹᱛᱮ ᱠᱳᱱᱳ ᱠᱷᱚᱵᱚᱨ ᱢᱤᱰᱤᱭᱟ ᱵᱟᱹᱱᱩᱜ ᱠᱚᱣᱟ ᱦᱚᱨᱼᱰᱟᱦᱟᱨ ᱱᱚᱛᱮ ᱠᱷᱟᱹᱲᱤ ᱵᱨᱤᱡᱽᱠᱚ ᱵᱟᱹᱱᱩᱜᱼᱟ ᱱᱚᱛᱮ ᱤᱥᱠᱩᱞᱠᱚ ᱥᱟᱺᱜᱤᱧᱼᱧᱚᱜᱨᱮ ᱢᱮᱱᱟᱜᱼᱟ ᱦᱟᱥᱯᱟᱛᱟᱞᱠᱚ ᱪᱟᱞᱟᱜ ᱞᱟᱹᱜᱤᱫᱛᱮ ᱛᱷᱚᱲᱟ ᱢᱩᱥᱠᱤᱞ ᱜᱮᱭᱟ ᱡᱮ ᱨᱩᱜᱤᱠᱚᱢ ᱤᱫᱤᱭᱮᱭᱟ ᱤᱫᱤᱼᱤᱫᱤ ᱛᱩᱞᱩᱡ ᱦᱚᱨ ᱨᱮᱦᱚᱸ ᱜᱚᱡᱚᱜ ᱦᱩᱭᱩᱜᱚᱜ ᱠᱟᱱᱟ ᱱᱚᱼᱚ ᱱᱚᱝᱠᱟᱱᱟᱜ ᱵᱮᱯᱟᱨᱠᱚ ᱢᱤᱰᱤᱭᱟᱠᱚ ᱱᱚᱰᱮ ᱦᱮᱡ ᱠᱟᱛᱮᱫ ᱡᱮ ᱠᱚ ᱠᱷᱚᱵᱚᱨᱟ ᱥᱮ ᱠᱚ ᱪᱷᱚᱵᱤᱠᱚ ᱛᱩᱞᱟᱹᱣᱟ ᱟᱨ ᱟᱞᱮᱠᱚ ᱱᱚᱰᱮᱠᱚ ᱢᱮᱱᱟᱠᱚ ᱡᱮ ᱱᱚᱝᱠᱟᱱᱟᱝ ᱠᱷᱚᱵᱚᱨ ᱢᱤᱰᱤᱭᱟᱜᱮ ᱡᱮ ᱵᱟᱹᱱᱩᱜ ᱠᱚᱣᱟ ᱵᱚᱞᱮ ᱱᱚᱰᱮ ᱱᱚᱣᱟ ᱮᱞᱟᱠᱟᱨᱮ ᱡᱮᱠᱳᱱᱳ ᱡᱟᱦᱟᱱᱟᱜ ᱥᱚᱢᱚᱥᱥᱟ ᱜᱮ ᱦᱩᱭᱩᱜᱚᱜ ᱚᱱᱟ ᱥᱚᱢᱚᱥᱥᱟᱠᱚ ᱪᱮᱛᱟᱱᱛᱮ ᱢᱤᱰᱤᱭᱟ ᱱᱤᱭᱟᱹᱛᱮᱫᱚ ᱛᱷᱚᱲᱟᱜᱟᱱ ᱦᱚᱸ ᱢᱟᱱᱮ ᱤᱭᱟᱹᱫᱚ ᱵᱟᱹᱱᱩᱜᱼᱟ ᱠᱷᱚᱵᱚᱨᱜᱮ ᱵᱟᱹᱱᱩᱜᱼᱟ ᱯᱷᱚᱞᱮ ᱠᱷᱚᱵᱚᱨ ᱵᱟᱝ ᱦᱩᱭᱩᱜᱚᱜ ᱠᱟᱱᱟ ᱱᱚᱸᱰᱮ ᱟᱹᱰᱤ ᱜᱚᱴᱮᱡ ᱱᱚᱝᱠᱟᱱᱟᱜ ᱥᱚᱢᱚᱥᱥᱟ ᱪᱮᱛᱟᱱᱛᱮ ᱛᱩᱞᱟᱹᱡᱚᱠᱷᱟᱜᱮ ᱵᱟᱹᱱᱩᱜᱼᱟ ᱢᱤᱰᱤᱭᱟ ᱢᱟᱨᱯᱷᱚᱛᱛᱮ ᱯᱷᱚᱞᱮ ᱱᱚᱸᱰᱮᱱ ᱠᱚᱣᱟᱝ ᱦᱚᱲᱟᱝ ᱡᱮᱠᱳᱱᱳ ᱡᱟᱦᱟᱱᱟᱜ ᱫᱚᱥᱟᱜᱮ ᱡᱮᱠᱳᱱᱳ ᱡᱟᱦᱟᱱᱟᱜ ᱮᱴᱠᱮᱴᱚᱬᱮ ᱪᱮᱛᱟᱱᱨᱮᱠᱚ ᱯᱟᱲᱟᱣ ᱛᱮᱦᱮᱱ ᱟᱠᱚᱴᱷᱮᱡ ᱟᱠᱚ ᱞᱮᱠᱟᱜᱮ ᱢᱮᱱᱟᱜ ᱠᱚᱣᱟ ᱮᱝᱠᱟ ᱠᱷᱚᱵᱚᱨ ᱢᱟᱫᱽᱫᱷᱚᱢᱛᱮ ᱡᱮ ᱪᱟᱞᱟᱜᱼᱟ ᱥᱚᱨᱠᱟᱨ ᱚᱱᱟᱭ ᱦᱟᱛᱟᱣᱟ ᱟᱨ ᱥᱚᱨᱠᱟᱨ ᱢᱟᱫᱽᱫᱷᱚᱢᱛᱮ ᱡᱮ ᱚᱸᱰᱮ ᱡᱮ ᱮᱞᱟᱠᱟ ᱚᱱᱟᱭ ᱛᱚᱡᱽᱵᱤᱡᱟ ᱱᱚᱝᱠᱟᱱᱟᱝ ᱠᱳᱱᱳ ᱢᱤᱰᱤᱭᱟ ᱦᱚᱛᱮᱡᱛᱮ ᱠᱳᱱᱳ ᱠᱷᱚᱵᱚᱨ ᱜᱚᱲᱚᱜᱮ ᱵᱟᱹᱱᱩᱜᱟᱱᱟᱝ ᱟᱫᱚ ᱫᱟᱨᱟᱭᱠᱟᱱ ᱫᱤᱱᱨᱮ ᱡᱟᱛᱮ ᱱᱚᱝᱠᱟᱱᱟᱝ ᱢᱤᱰᱤᱭᱟ ᱢᱟᱫᱽᱫᱷᱚᱢᱛᱮ ᱡᱚᱫᱤ ᱱᱚᱰᱮ ᱡᱟᱦᱟᱱᱟᱝ ᱠᱷᱚᱵᱚᱨᱜᱮ ᱦᱩᱭᱩᱜᱚᱼᱟ ᱛᱟᱦᱞᱮᱯᱚᱨᱮ ᱮᱞᱟᱠᱟᱨᱮᱱ ᱦᱚᱲᱟᱝ ᱟᱱᱟᱴ ᱠᱚᱫᱚ ᱟᱹᱰᱤ ᱩᱥᱟᱹᱨᱟᱜᱮ ᱥᱚᱨᱠᱟᱨᱴᱷᱮᱱ ᱫᱚ ᱪᱟᱞᱟᱣ ᱫᱟᱲᱮᱠᱚᱜᱼᱟ ᱯᱟᱥᱮᱪ